ᱦᱮᱸ ᱦᱮᱸ ᱞᱟᱹᱭ ᱢᱮ ᱚᱻ ᱦᱮᱸ ᱚᱻ ᱱᱚᱜ ᱚᱭ ᱱᱤᱭᱟᱹ ᱵᱚᱪᱷᱚᱨ ᱫᱚ ᱪᱮᱜ ᱠᱚ ᱪᱟᱥ ᱦᱩᱭᱩᱜ ᱠᱟᱱᱟ ᱡᱮᱢᱚᱱ ᱵᱚᱨᱥᱟ ᱟᱫᱷᱟᱨ ᱫᱚ ᱱᱚᱜ ᱚᱭ ᱡᱮᱢᱚᱱ ᱠᱚᱲᱟᱭ ᱦᱩᱲᱩ ᱠᱚ ᱦᱩᱲᱩ ᱠᱚ ᱨᱚᱦᱚᱭ ᱦᱩᱭ ᱱᱟ ᱟᱵᱟᱨ ᱱᱚᱜ ᱚᱭ ᱱᱤᱭᱟᱹ ᱫᱷᱟᱱ ᱦᱚᱸ ᱵᱚᱨᱥᱟᱨᱮ ᱦᱩᱲᱩ ᱛᱟᱯᱚᱨᱮ ᱦᱩᱲᱩ ᱯᱚᱨ ᱟᱵᱟᱨ ᱟᱞᱩ ᱠᱚ ᱛᱩᱲᱤ ᱠᱚ ᱜᱩᱦᱩᱢ ᱠᱚ ᱚᱱᱟ ᱠᱚᱜᱮ ᱪᱟᱥ ᱦᱩᱭ ᱠᱟᱱᱟ ᱦᱮᱸ ᱚ ᱤᱧ ᱴᱷᱮᱱ ᱫᱚ ᱢᱟᱱᱮ ᱥᱚᱵᱽᱡᱤ ᱠᱚᱫᱚ ᱡᱮᱢᱚᱱ ᱡᱷᱤᱸᱜᱟᱹ ᱠᱚ ᱥᱮ ᱤᱭᱟᱹ ᱠᱟᱞᱞᱟ ᱠᱚ ᱩᱫ ᱠᱚ ᱯᱚᱴᱚᱞ ᱠᱚ ᱟᱨᱚ ᱢᱟᱱᱮ ᱤᱭᱟᱹ ᱠᱚᱰᱷᱟ ᱠᱚ ᱟᱨᱚ ᱟᱭᱢᱟ ᱡᱤᱱᱤᱥᱤᱧ ᱪᱟᱥ ᱠᱟᱫᱟ ᱛᱟᱦᱞᱮ ᱢᱤᱜᱫᱤᱱ ᱛᱟᱦᱞᱮ ᱦᱟᱡᱩᱜ ᱢᱮ ᱧᱮᱞ ᱤᱫᱤᱢᱮ ᱛᱟᱞᱦᱮ ᱟᱢ ᱦᱚᱸ ᱚᱱᱟ ᱠᱷᱚᱡ ᱮᱢ ᱪᱮᱫᱟ ᱦᱮᱸ ᱦᱮᱸ ᱤᱧ ᱦᱚᱸ ᱡᱮᱢᱚᱱ ᱱᱚᱜ ᱚᱭ ᱢᱟᱱᱮ ᱪᱟᱥ ᱠᱟᱛᱮᱜ ᱜᱮ ᱱᱚ ᱚᱭ ᱡᱮᱢᱚᱱ ᱟᱨᱡᱟᱣ ᱠᱟᱛᱮᱫ ᱜᱮ ᱟᱭᱢᱟ ᱢᱟᱱᱮ ᱯᱚᱭᱥᱟ ᱦᱚᱸ ᱥᱮ ᱤᱱᱠᱟᱢ ᱦᱚᱸ ᱦᱩᱭᱩᱜ ᱠᱟᱱᱟ ᱚᱱᱮ ᱠᱷᱚᱡ ᱜᱮ ᱟᱞᱮᱭᱟᱜ ᱥᱚᱝᱥᱟᱨ ᱫᱚ ᱵᱚᱞᱮ ᱪᱟᱞᱟᱜ ᱠᱟᱱ ᱛᱟᱞᱮᱭᱟ ᱪᱟᱥ ᱵᱟᱥ ᱠᱷᱚᱡ ᱜᱮ ᱦᱮᱸ ᱟᱨ ᱛᱟᱞᱦᱮ ᱟᱨ ᱡᱟᱦᱟᱸᱱᱟᱜ ᱠᱚ ᱢᱮᱱ ᱨᱮᱭᱟᱜ ᱚᱻ ᱚᱻ ᱚᱱᱟᱜᱮ ᱛᱟᱞᱦᱮ ᱦᱮᱸ ᱦᱮᱸ ᱫᱚᱦᱚᱭ ᱢᱮ ᱛᱟᱞᱦᱮ ᱦᱤᱡᱩᱜ ᱟᱢ ᱛᱟᱞᱦᱮ ᱢᱤᱜᱫᱤᱱ ᱦᱟᱸᱜ ᱥᱩᱢᱟᱹᱭ ᱠᱟᱛᱮᱫ